ᱟᱞᱮ ᱴᱷᱟᱶ ᱠᱚᱨᱮ ᱫᱚ ᱮᱱᱰᱨᱚᱭᱮᱴ ᱢᱳᱵᱟᱭᱤᱞ ᱟᱹᱰᱤ ᱜᱟᱱ ᱠᱚ ᱵᱮᱵᱚᱦᱟᱨᱫᱟ ᱟᱫᱚ ᱱᱚᱰᱮ ᱡᱮᱢᱚᱱ ᱳᱯᱳ ᱵᱷᱤᱵᱳ ᱨᱤᱭᱮᱞᱢᱤ ᱮᱢ ᱟᱭ ᱟᱨᱚ ᱟᱭᱢᱟ ᱨᱚᱠᱚᱢ ᱠᱚᱢᱯᱟᱱᱤᱭᱟᱜ ᱮᱥᱢᱟᱨᱴ ᱯᱷᱳᱱ ᱚᱰᱚᱝ ᱟᱠᱟᱱᱟ ᱟᱫᱚ ᱱᱚᱣᱟ ᱠᱚ ᱢᱳᱵᱟᱭᱤᱞ ᱫᱚ ᱫᱟᱢ ᱦᱚᱸ ᱟᱹᱰᱤ ᱜᱟᱱ ᱵᱟᱹᱱᱩᱜᱼᱟ ᱫᱚᱥ ᱦᱟᱡᱟᱨ ᱵᱟᱨᱳ ᱦᱟᱡᱟᱨ ᱤᱱᱠᱟ ᱟᱫᱚ ᱱᱚᱣᱟ ᱠᱚ ᱢᱳᱵᱟᱭᱤᱞ ᱨᱮ ᱦᱚᱲ ᱠᱚᱢ ᱤᱭᱟᱹ ᱛᱮᱜᱮ ᱠᱚ ᱧᱟᱢᱫᱟ ᱟᱨ ᱟᱭᱢᱟ ᱨᱚᱠᱚᱢ ᱥᱩᱡᱳᱜᱽ ᱥᱩᱵᱤᱫᱟ ᱠᱚ ᱧᱟᱢᱫᱟ ᱟᱫᱚ ᱚᱱᱟᱛᱮ ᱟᱭ ᱯᱷᱳᱱ ᱫᱚ ᱟᱭᱢᱟ ᱫᱟᱢ ᱚᱱᱟᱛᱮ ᱟᱭ ᱯᱷᱳᱱ ᱫᱚ ᱵᱟᱠᱚ ᱤᱭᱩᱡᱽᱼᱟ ᱟᱫᱚ ᱚᱱᱟᱛᱮ ᱚᱱᱟ ᱠᱷᱟᱹᱛᱤᱨ ᱛᱮ ᱱᱚᱰᱮ ᱢᱳᱵᱟᱭᱤᱞ ᱨᱮ ᱤᱭᱩᱡᱽ ᱠᱟᱛᱮᱫ ᱦᱚᱲᱟᱜ ᱟᱭᱢᱟ ᱨᱚᱠᱚᱢ ᱥᱩᱵᱤᱫᱟ ᱦᱩᱭᱩᱜᱚᱜ ᱠᱟᱱᱟ ᱡᱮᱢᱚᱱ ᱚᱠᱚᱭ ᱫᱚ ᱵᱟᱨᱦᱮ ᱠᱟᱹᱢᱤ ᱠᱚ ᱪᱟᱞᱟᱜ ᱠᱟᱱᱟ ᱵᱷᱤᱰᱭᱳ ᱠᱚᱞᱤᱝ ᱛᱮᱠᱚ ᱨᱚᱯᱚᱲᱚᱜ ᱠᱟᱱᱟ ᱥᱮ ᱯᱷᱮᱥᱵᱩᱠ ᱦᱳᱣᱟᱴᱥᱮᱯ ᱛᱮᱠᱚ ᱨᱚᱯᱚᱲ ᱠᱟᱱᱟ ᱚᱱᱟ ᱠᱷᱟᱹᱛᱤᱨ ᱛᱮ ᱵᱤᱵᱷᱤᱱᱚ ᱨᱚᱠᱚᱢ ᱡᱤᱱᱤᱥ ᱱᱚᱜᱼᱚᱸᱭ ᱢᱳᱵᱟᱭᱤᱞ ᱛᱮᱠᱚ ᱚᱰᱟᱨ ᱫᱟᱠᱚ ᱟᱨ ᱠᱚ ᱟᱹᱜᱩ ᱦᱚᱴᱚ ᱠᱚ ᱠᱟᱱᱟ ᱥᱮ ᱢᱳᱵᱟᱭᱤᱞ ᱠᱷᱚᱡ ᱜᱮ ᱱᱚᱜᱼᱚᱸᱭ ᱯᱚᱭᱥᱟ ᱠᱚᱠᱚ ᱯᱷᱳᱱ ᱯᱮᱭᱮᱜ ᱠᱚᱣᱟ ᱚᱱᱟ ᱠᱷᱟᱹᱛᱤᱨ ᱛᱮ ᱟᱵᱚ ᱠᱚᱣᱟᱜ ᱪᱩᱯᱩᱫ ᱛᱤ ᱨᱮᱜᱮ ᱥᱟᱵ ᱠᱟᱜᱼᱢᱮ ᱫᱩᱱᱤᱭᱟᱹ ᱨᱮᱱᱟᱜ ᱡᱷᱚᱛᱚ ᱨᱚᱠᱚᱢ ᱠᱷᱚᱵᱚᱨ ᱵᱚᱱ ᱧᱟᱢ ᱫᱟᱲᱮᱭᱟᱜ ᱠᱟᱱᱟ ᱡᱮᱢᱚᱱ ᱫᱮᱥ ᱵᱤᱫᱮᱥ ᱨᱮᱱᱟᱜ ᱠᱷᱚᱵᱚᱨ ᱠᱚ ᱡᱷᱚᱛᱚᱣᱟᱜ ᱟᱵᱚ ᱱᱚᱣᱟ ᱢᱳᱵᱟᱭᱤᱞ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜ ᱠᱟᱱᱟ